ᱦᱮᱞᱳ

ᱦᱮᱸ ᱤᱧ ᱜᱮ ᱟᱵᱮᱱ ᱫᱚ ᱚᱠᱚᱭ ᱚᱻ ᱟᱪᱪᱷᱟ ᱚᱻ ᱟᱪᱪᱷᱟ ᱦᱮᱸ ᱚᱻ ᱦᱮᱸ ᱦᱮᱸ ᱦᱮᱸ ᱵᱚᱭᱦᱟ ᱢᱮᱱᱟᱜ ᱫᱚ ᱢᱮᱱᱟᱜ ᱜᱮᱭᱟ ᱟᱫᱚ ᱥᱟᱱᱟᱢ ᱨᱩᱣᱟᱹ ᱟᱡᱟᱨ ᱞᱟᱜᱤᱜ ᱜᱤ ᱱᱮᱛᱟᱨ ᱨᱟᱱ ᱫᱚ ᱢᱟᱱᱮ ᱵᱮᱱᱟᱣ ᱠᱟᱱᱟ ᱟᱨ ᱥᱮ ᱱᱚᱜ ᱚᱭ ᱮᱢ ᱞᱟᱹᱭ ᱠᱮᱫᱟ ᱡᱟᱸᱜᱟ ᱦᱟᱥᱩᱭᱮᱫ ᱢᱮᱭᱟ ᱛᱚ ᱚᱱᱟ ᱦᱚᱛᱮᱜ ᱛᱮᱦᱚᱸ ᱨᱟᱱ ᱦᱮᱱᱟᱜᱼᱟ ᱛᱚ ᱟᱢ ᱡᱩᱫᱤ ᱢᱤᱜ ᱫᱚᱢ ᱱᱚᱰᱮ ᱤᱧ ᱴᱷᱮᱡ ᱥᱮ ᱱᱚᱜ ᱚᱭ ᱟᱥᱮ ᱯᱟᱥᱮ ᱥᱟᱥᱛᱚ ᱠᱮᱱᱫᱽᱨᱚ ᱨᱮᱦᱚᱸ ᱢᱮᱱᱟᱜ ᱜᱮᱭᱟ ᱚᱸᱰᱮ ᱦᱚᱸ ᱡᱩᱫᱤ ᱢᱤᱫ ᱫᱚᱢᱮᱢ ᱧᱮᱞ ᱪᱚᱭᱟ ᱡᱮ ᱪᱮᱜ ᱞᱮᱠᱟ ᱡᱟᱸᱜᱟ ᱦᱟᱥᱩᱭᱮᱫ ᱢᱮᱭᱟ ᱥᱮ ᱯᱷᱩᱞᱟᱹᱣ ᱠᱟᱱ ᱛᱟᱢᱟ ᱥᱮ ᱚᱸᱰᱮ ᱠᱷᱚᱡ ᱡᱟᱦᱟᱸᱱᱟᱜ ᱟᱵᱟᱨ ᱜᱷᱟᱣ ᱞᱮᱠᱟ ᱥᱮ ᱮᱢᱟᱱ ᱠᱚ ᱨᱟᱠᱟᱯ ᱠᱟᱱᱟ ᱛᱚ ᱥᱮᱭ ᱦᱤᱥᱟᱹᱵᱽ ᱧᱮᱞ ᱠᱟᱛᱮᱜ ᱜᱮ ᱟᱢ ᱦᱚᱸ ᱨᱟᱱ ᱫᱚ ᱵᱚᱞᱮᱢ ᱧᱟᱢ ᱫᱟᱲᱮᱭᱟᱜᱼᱟ ᱟᱨ ᱚᱱᱟ ᱨᱟᱱ ᱞᱟᱜᱤᱫ ᱫᱚ ᱡᱟᱦᱟᱸᱱᱟᱜ ᱯᱚᱭᱥᱟ ᱠᱚ ᱥᱮ ᱮᱢᱟᱱ ᱠᱚᱦᱚᱸ ᱵᱟᱝ ᱞᱟᱜᱟᱜᱼᱟ ᱟᱨ ᱦᱚᱸ ᱟᱭᱢᱟ ᱨᱚᱠᱚᱢᱟᱜ ᱡᱮᱢᱚᱱᱥᱮ ᱱᱚᱜ ᱚᱭ ᱚᱠᱚᱭᱴᱤ ᱵᱤ ᱦᱩᱭᱩᱜ ᱠᱟᱱ ᱛᱟᱠᱚᱣᱟ ᱟᱛᱩ ᱠᱚᱨᱮ ᱡᱟᱦᱟᱸᱭᱟᱜ ᱡᱩᱫᱤ ᱴᱤᱵᱤ ᱦᱩᱭ ᱠᱟᱱ ᱠᱷᱟᱡ ᱚᱱᱟ ᱨᱟᱱ ᱦᱚᱸ ᱧᱟᱢᱚᱜ ᱠᱟᱱᱟ ᱥᱟᱥᱛᱚ ᱠᱮᱱᱫᱽᱨᱚ ᱨᱮ ᱟᱨ ᱟᱹᱰᱤ ᱢᱚᱸᱡᱽ ᱩᱱᱠᱩ ᱟᱹᱛᱩ ᱟᱛᱨᱮ ᱡᱮᱢᱚᱱ ᱟᱥᱟ ᱠᱚᱨᱢᱤ ᱠᱚ ᱠᱚ ᱛᱟᱦᱮᱸᱱ ᱠᱟᱱᱟ ᱩᱱᱠᱩ ᱩᱱᱤ ᱩᱱᱤ ᱦᱚᱲ ᱡᱩᱫᱤ ᱵᱟᱭ ᱦᱮᱡ ᱫᱟᱲᱮᱭᱟᱜ ᱠᱷᱟᱡ ᱩᱱᱤ ᱦᱚᱸ ᱩᱱᱤ ᱟᱥᱟ ᱠᱚᱨᱢᱤ ᱪᱟᱞᱟᱣ ᱠᱟᱛᱮᱜ ᱩᱱᱤ ᱯᱨᱛᱤᱫᱤᱱ ᱚᱱᱟ ᱨᱟᱱᱮ ᱡᱚᱢ ᱚᱪᱚᱭ ᱭᱟ ᱚᱝᱠᱟ ᱦᱚᱸ ᱢᱤᱜᱴᱮᱡ ᱵᱮᱵᱚᱥᱛᱟ ᱦᱮᱱᱟᱜᱼᱟ ᱤᱱᱟᱹ ᱠᱷᱟᱱ ᱱᱚᱜ ᱚᱭ ᱟᱨ ᱡᱮᱢᱚᱱ ᱱᱚᱜ ᱚᱭ ᱰᱮᱝᱜᱩ ᱧᱟᱢᱮᱫ ᱠᱚᱣᱟ ᱥᱮ ᱢᱮᱞᱮᱨᱤᱭᱟ ᱧᱟᱢᱮᱫ ᱠᱚᱣᱟ ᱛᱚ ᱱᱚᱣᱟ ᱠᱚ ᱨᱩᱣᱟᱹ ᱦᱚᱸ ᱡᱩᱫᱤ ᱡᱟᱦᱟᱸᱭ ᱧᱟᱢ ᱠᱟᱠᱚᱣᱟ ᱩᱱᱤ ᱦᱚᱸ ᱱᱚᱣᱟ ᱥᱟᱥᱛᱚ ᱠᱮᱱᱫᱽᱨᱚ ᱨᱮ ᱦᱮᱡ ᱠᱟᱛᱮᱡ ᱚᱱᱟ ᱯᱚᱨᱤᱥᱮᱵᱟᱭ ᱦᱟᱛᱟᱣ ᱫᱟᱲᱮᱭᱟᱜᱼᱟ ᱨᱟᱱ ᱦᱚᱸ ᱵᱤᱱᱟᱹ ᱯᱚᱭᱥᱟᱛᱮ ᱧᱟᱢ ᱫᱟᱲᱮᱭᱟᱜᱼᱟ ᱟᱨ ᱥᱮ ᱩᱱᱤ ᱡᱩᱫᱤ ᱥᱮ ᱨᱚᱠᱚᱢ ᱚᱵᱚᱥᱛᱟ ᱦᱩᱭᱩᱜ ᱛᱟᱭ ᱠᱷᱟᱡ ᱡᱮ ᱵᱷᱚ ᱵᱷᱚᱨᱛᱤ ᱦᱩᱭᱩᱜᱼᱟ ᱦᱚᱥᱯᱤᱴᱟᱞ ᱨᱮ ᱛᱚ ᱚᱱᱟ ᱨᱮᱭᱟᱜ ᱵᱮᱵᱚᱥᱛᱟ ᱦᱚᱸ ᱥᱟᱥᱛᱚ ᱠᱮᱱᱫᱽᱨᱚ ᱠᱷᱚᱡ ᱦᱚᱸᱠᱚ ᱠᱚᱨᱟᱣᱟ ᱟᱨ ᱰᱟᱠᱛᱟᱨ ᱦᱚᱸ ᱮᱵᱮᱞ ᱞᱮᱵᱮᱞ ᱢᱮᱱᱟᱜ ᱠᱚᱣᱟ ᱮᱵᱟᱨ ᱦᱮᱸ ᱟᱨ ᱦᱮᱸ ᱡᱩᱫᱤ ᱟᱨ ᱦᱮᱸᱻ ᱦᱮᱸ ᱦᱮᱸ ᱦᱮᱸᱻ ᱦᱮᱸ ᱦᱮᱸ ᱛᱷᱚᱲᱟ ᱮᱠᱴᱩᱢ ᱞᱟᱹᱭ ᱵᱟᱲᱟᱣ ᱠᱚ ᱠᱷᱟᱡ ᱟᱹᱰᱤ ᱱᱟᱯᱟᱭ ᱜᱮ ᱦᱩᱭ ᱠᱚᱼᱟ ᱦᱮᱸ ᱦᱚᱲᱟᱜ ᱵᱷᱟᱜᱤ ᱦᱩᱭ ᱠᱚᱜᱼᱟ ᱦᱮᱸ ᱦᱮᱸ ᱢᱟ ᱦᱮᱸ ᱮᱱᱠᱷᱟᱡ ᱫᱚ ᱦᱮᱸ ᱫᱚᱦᱚᱭ ᱢᱮ ᱦᱮᱸ